ᱦᱮᱞᱳ

ᱡᱚᱦᱟᱨ ᱜᱮ ᱦᱳ ᱡᱚᱦᱟᱨ ᱜᱮ ᱡᱚᱦᱟᱨ ᱜᱮ ᱢᱟᱹᱡᱷᱤ ᱵᱟᱵᱟ

ᱟᱫᱚ ᱱᱚᱜ ᱚᱭ ᱛᱚ ᱟᱵᱚᱫᱚ ᱯᱷᱟᱹᱜᱩᱱ ᱵᱚᱸᱜᱟ ᱥᱮᱴᱮᱨ ᱮᱱᱟ ᱟᱫᱚ ᱵᱟᱯᱞᱟ ᱵᱤᱦᱟᱹ ᱠᱚᱦᱚᱸ ᱛᱚ ᱟᱹᱰᱤ ᱩᱛᱟᱹᱨ ᱜᱮ ᱱᱤᱭᱟᱹ ᱥᱚᱢᱚᱭ ᱢᱟ ᱦᱩᱭᱩᱜ ᱜᱮ ᱵᱟᱝ ᱯᱷᱟᱹᱜᱩᱱ ᱵᱚᱸᱜᱟ ᱢᱟᱜᱽ ᱵᱚᱸᱜᱟ ᱵᱟᱹᱭᱥᱟᱹᱠᱷ ᱯᱷᱟᱹᱜᱩᱱ ᱵᱚᱸᱜᱟ ᱠᱷᱚᱱ ᱮᱦᱚᱵᱚᱜ ᱛᱟᱵᱚᱱᱟ ᱟᱫᱚ

ᱯᱷᱟᱹᱜᱩᱱ ᱛᱮ ᱦᱟᱱᱛᱮ ᱵᱟᱹᱭᱥᱟᱹᱠᱷ ᱟᱵᱟᱨ ᱟᱥᱟᱲ ᱥᱮᱫ ᱦᱚᱸ ᱪᱟᱞᱟᱜ ᱜᱮᱭᱟ ᱴᱷᱤᱠ ᱴᱷᱤᱠ ᱛᱚ ᱟᱫᱚ ᱱᱚᱶᱟ ᱢᱩᱥᱠᱤᱞ ᱢᱤᱴᱮᱱ ᱯᱟᱲᱟᱣ ᱦᱩᱭ ᱟᱠᱟᱱᱟ ᱱᱚᱜᱚᱭ ᱡᱮ ᱟᱫᱚ ᱯᱷᱟᱹᱜᱩᱱ ᱵᱚᱸᱜᱟ ᱵᱟᱯᱞᱟ ᱢᱤᱴᱮᱱ ᱢᱟ ᱜᱚᱴᱟ ᱦᱩᱭ ᱟᱠᱟᱱ ᱟᱫᱚ ᱱᱤᱛᱚᱜ ᱟᱵᱚ ᱦᱚᱲ ᱥᱚᱢᱟᱡᱽ ᱨᱮ ᱵᱚᱞᱮ ᱜᱚᱱᱚᱝ ᱯᱚᱱ ᱠᱚ ᱪᱮᱫ ᱞᱮᱠᱟ ᱪᱟᱞᱟᱜ ᱠᱟᱱᱟ

ᱦᱮᱸ ᱦᱮᱸ

ᱛᱟᱨᱢᱟᱱᱮ ᱱᱚᱶᱟ ᱫᱚ ᱠᱤᱱᱛᱩ ᱱᱚᱜᱚᱭ ᱡᱮ ᱜᱚᱱᱚᱝ ᱯᱚᱱ ᱫᱚ ᱴᱚᱴᱷᱟ ᱴᱚᱴᱷᱟ ᱨᱮ ᱯᱟᱥᱮᱡ ᱛᱷᱚᱲᱟ ᱡᱩᱫᱟᱹ ᱡᱩᱫᱟᱹ ᱧᱚᱜ ᱜᱮᱭᱟ ᱥᱮ ᱪᱮᱫ

ᱟᱪᱪᱷᱟ ᱛᱟᱨᱯᱚᱨ ᱟᱵᱚ ᱱᱚᱶᱟ ᱤᱭᱟᱹ ᱨᱮ ᱟᱵᱚ ᱥᱟᱱᱛᱟᱲ ᱥᱚᱢᱟᱡᱽ ᱨᱮ ᱟᱪᱪᱷᱟ ᱵᱟᱯᱞᱟ ᱦᱚᱛᱚ ᱵᱟᱯᱞᱟ ᱵᱤᱦᱟᱹ ᱦᱚᱛᱚ ᱟᱭᱢᱟ ᱨᱚᱠᱚᱢᱟᱜ ᱢᱮᱱᱟᱜᱼᱟ ᱵᱟᱝ ᱟᱭᱢᱟ ᱨᱚᱠᱚᱢ ᱪᱮᱫ ᱞᱮᱠᱟ ᱵᱚᱞᱮ ᱟᱪᱪᱷᱟ ᱵᱟᱨᱯᱮ ᱜᱚᱴᱮᱡ ᱚᱱᱠᱟ ᱛᱷᱚᱲᱟ ᱞᱟᱹᱭ ᱛᱟᱞᱟᱝ ᱢᱮ

ᱴᱩᱝᱠᱤ ᱫᱤᱯᱤᱞ ᱵᱟᱯᱞᱟ ᱴᱩᱝᱠᱤ ᱫᱤᱯᱤᱞ ᱫᱚ ᱪᱮᱫ ᱞᱮᱠᱟ ᱵᱟᱯᱞᱟ ᱠᱟᱱᱟ ᱵᱚᱞᱮ

ᱦᱮᱸ ᱟᱨ ᱢᱤᱫ ᱵᱟᱨ ᱡᱟᱭᱜᱟ ᱨᱤᱧ ᱟᱧᱡᱚᱢ ᱵᱟᱲᱟ ᱟᱠᱟᱫᱟ ᱥᱮ ᱟᱞᱮ ᱟᱹᱛᱳ ᱠᱚᱨᱮ ᱦᱚᱸ ᱱᱚᱜᱚ ᱱᱚᱝᱠᱟ ᱵᱚᱞᱮ ᱡᱮ ᱟᱹᱠᱤᱱ ᱛᱮᱠᱤᱱ ᱧᱟᱯᱟᱢ ᱮᱱᱟ ᱧᱟᱯᱟᱢ ᱠᱟᱛᱮᱫ ᱜᱷᱟᱨᱚᱧᱡᱽ ᱦᱚᱸᱠᱤᱱ ᱵᱮᱱᱟᱣ ᱠᱮᱫᱟ ᱩᱱᱠᱤᱱ ᱫᱚ ᱜᱤᱫᱟᱹᱨ ᱯᱤᱫᱟᱹᱨ ᱦᱚᱸᱠᱤᱱ ᱜᱤᱫᱟᱹᱨ ᱯᱤᱫᱟᱹᱨ ᱟᱣᱱᱟᱜᱼᱟ ᱢᱮᱱᱠᱷᱟᱱ ᱠᱤᱱᱛᱩ ᱵᱟᱠᱤᱱ ᱵᱟᱯᱞᱟ ᱟᱠᱟᱱᱟ ᱟᱫᱚ ᱵᱤᱱ ᱵᱟᱯᱞᱟ ᱛᱮᱜᱮ ᱜᱤᱫᱟᱹᱨ ᱯᱤᱫᱟᱹᱨ ᱟᱣᱱᱟ ᱚᱱᱟ ᱛᱚᱠᱚ ᱢᱟᱱᱮ ᱦᱩᱭ ᱫᱟᱲᱮᱜ ᱜᱮᱭᱟ ᱟᱫᱚ ᱜᱤᱫᱟᱹᱨ ᱯᱤᱫᱟᱹᱨ ᱠᱟᱛᱮᱫ ᱦᱚᱸ ᱛᱚᱠᱚ ᱵᱟᱯᱞᱟᱜ ᱜᱮᱭᱟ ᱵᱟᱝ ᱵᱟᱯᱞᱟ ᱥᱟᱸᱣᱦᱟ ᱵᱟᱝ ᱟᱪᱪᱷᱟ ᱟᱪᱪᱷᱟ ᱦᱮᱸ ᱦᱮᱸ ᱚᱨ ᱤᱛᱩᱫ ᱵᱟᱯᱞᱟ ᱫᱚ ᱪᱮᱫ ᱞᱮᱠᱟ

ᱴᱷᱤᱠ ᱟᱪᱪᱷᱟ ᱢᱤᱴᱮᱱ ᱰᱟᱹᱜᱩᱭᱟᱹ ᱠᱚᱲᱟ ᱡᱩᱫᱤ ᱪᱷᱟᱹᱰᱣᱭᱤ ᱠᱩᱲᱤ ᱵᱟᱯᱞᱟᱭᱮᱭᱟ ᱢᱮᱱᱠᱷᱟᱡ ᱛᱚ ᱩᱱᱤ ᱫᱚ ᱪᱮᱫ ᱞᱮᱠᱟ ᱠᱟᱛᱮᱭ ᱵᱟᱯᱞᱟᱭᱮᱭᱟ ᱵᱚᱞᱮ ᱟᱨᱠᱤ

ᱛᱟᱦᱚᱞᱮ ᱵᱚᱞᱮ ᱫᱟᱹᱣᱲᱟᱹ ᱪᱮᱛᱟᱱ ᱠᱷᱚᱡ ᱜᱮ ᱵᱟᱯᱞᱟ ᱫᱟᱲᱮᱭᱟᱜᱼᱟ ᱢᱟᱫᱷᱵᱮ ᱫᱟᱹᱣᱲᱟᱹ ᱪᱮᱛᱟᱱ ᱦᱮᱸ ᱚᱱᱟ ᱜᱮ ᱚᱱᱟ ᱜᱮ ᱟᱨᱠᱤ ᱱᱚᱣᱟ ᱜᱮᱧ ᱢᱮᱱ ᱮᱫᱟ ᱟᱪᱪᱷᱟ ᱤᱛ

ᱴᱷᱤᱠ ᱴᱷᱤᱠ ᱟᱪᱪᱷᱟ ᱟᱵᱚ ᱥᱟᱱᱛᱟᱲ ᱥᱚᱢᱟᱡ ᱨᱮ ᱵᱟᱹᱨᱭᱟᱹᱛ ᱵᱟᱵᱟ ᱱᱮᱛᱟᱨ ᱠᱚᱢᱟ ᱟᱭᱢᱟ ᱤᱭᱟᱹ ᱨᱮ ᱟᱧᱡᱚᱢᱚᱜ ᱠᱟᱱᱟ ᱜᱟᱞᱢᱟᱨᱟᱜ ᱠᱟᱱᱟ ᱠᱚᱡᱮ ᱱᱤᱱᱟᱹᱜ ᱜᱟᱱ ᱵᱟᱹᱨᱭᱟᱹᱛ ᱠᱷᱚᱡ ᱰᱮᱨ ᱵᱟᱞᱮ ᱦᱟᱛᱟᱣ ᱠᱚᱣᱟ ᱟᱞᱮ ᱫᱚ ᱱᱤᱱᱟᱹᱜ ᱜᱟᱱ ᱜᱮᱞᱮ ᱦᱟᱛᱟᱣ ᱠᱚᱣᱟ ᱚᱱᱟ ᱠᱷᱚᱱ ᱰᱮᱨ ᱵᱟᱞᱮ ᱦᱟᱛᱟᱣ ᱠᱚᱣᱟ ᱱᱚᱣᱟ ᱠᱤ ᱟᱵᱚ ᱥᱚᱢᱟᱡ ᱨᱮᱭᱟᱜ ᱨᱟᱹᱭ ᱠᱟᱱ ᱜᱮᱭᱟ

ᱟᱪᱪᱷᱟ ᱱᱮᱛᱟᱨ ᱫᱚ ᱵᱟᱯᱞᱟ ᱨᱮᱭᱟᱜ ᱡᱚᱯᱷᱮ ᱡᱚᱯᱷᱮ ᱯᱟᱹᱦᱤᱞ ᱠᱷᱚᱡ ᱫᱚ ᱢᱟᱱᱮ ᱵᱟᱯᱞᱟ ᱨᱮᱱᱟᱜ ᱡᱟᱦᱟ ᱵᱚᱞᱮ ᱟᱵᱚᱣᱟᱜ ᱢᱟᱱᱮ ᱢᱮᱱᱟᱜᱼᱟ ᱵᱮᱵᱚᱥᱛᱟ ᱯᱟᱹᱦᱤᱞ ᱫᱚᱛᱚ ᱧᱮᱞ ᱧᱟᱯᱟᱢ ᱵᱟᱝ ᱠᱚᱲᱟ ᱠᱩᱲᱤ ᱠᱚ ᱧᱮ ᱧᱮᱞ ᱠᱚ ᱪᱟᱞᱟᱜᱼᱟ ᱧᱟᱯᱟᱢᱚᱜᱼᱟ ᱤᱱᱟᱹ ᱯᱚᱨᱮ ᱯᱚᱨᱮ ᱫᱚ ᱪᱮᱫ ᱵᱚᱞᱮ ᱟᱵᱚ ᱚᱱᱟ ᱵᱟᱯᱞᱟ ᱨᱮᱱᱟᱜ ᱫᱷᱟᱯ ᱧᱮᱞ ᱧᱮᱯᱮᱞ ᱟᱨᱠᱤ ᱧᱮᱞ ᱧᱮᱯᱮᱞ ᱧᱮᱞ ᱧᱮᱯᱮᱞ ᱤᱱᱟᱹ ᱛᱟᱭᱱᱚᱢ

ᱢᱟᱞᱟ ᱢᱩᱫᱟᱹᱢ ᱦᱮᱸ ᱚᱲᱟᱜ

ᱵᱟᱯᱞᱟ ᱟᱪᱪᱷᱟ ᱴᱷᱤᱠ ᱟᱹᱰᱤ ᱢᱚᱸᱡᱽ ᱟᱫᱚ ᱱᱚᱣᱟ ᱵᱮᱵᱚᱥᱛᱷᱟ ᱫᱚ ᱟᱹᱰᱤ ᱢᱚᱸᱡᱽ ᱵᱮᱵᱚᱥᱛᱷᱟ ᱠᱟᱱ ᱜᱮᱭᱟ ᱟᱫᱚ ᱱᱚᱣᱟ ᱠᱚ ᱟᱹᱨᱤᱪᱟᱹᱞᱤ ᱱᱮᱛᱟᱨ ᱫᱚ ᱥᱚᱦᱚᱨ ᱵᱟᱡᱟᱨ ᱨᱮᱱ ᱦᱚᱲ ᱫᱚ ᱩᱱᱟᱹ ᱟᱴ ᱫᱚ ᱵᱟᱠᱚ ᱫᱚᱦᱚ ᱫᱟᱲᱮᱜ ᱠᱟᱱᱟ ᱯᱟᱥᱮᱡ ᱚᱱᱠᱟ ᱞᱮᱠᱟ ᱟᱧᱡᱚᱢ ᱵᱟᱲᱟᱭᱮᱫ ᱠᱚᱣᱟ ᱟᱨᱠᱤ ᱚᱱᱟ ᱟᱭᱢᱟ ᱡᱟᱭᱜᱟ ᱨᱮ ᱱᱚᱶᱟ ᱫᱚ ᱠᱤᱱᱛᱩ ᱟᱹᱛᱳ ᱚᱲᱟᱜ ᱨᱮᱫᱚ ᱱᱚᱶᱟ ᱵᱮᱵᱚᱥᱛᱷᱟ ᱫᱚ ᱢᱮᱱᱟᱜ ᱜᱮᱭᱟ ᱱᱚᱶᱟ ᱫᱚ ᱟᱹᱰᱤ ᱢᱚᱸᱡᱽ ᱜᱮ ᱟᱹᱰᱤ ᱟᱭᱢᱟ ᱩᱛᱟᱹᱨ ᱠᱟᱛᱷᱟ ᱢᱟᱹᱡᱷᱤ ᱵᱟᱵᱟ ᱟᱢᱴᱷᱮᱡ ᱠᱷᱚᱡ ᱤᱧ ᱟᱡᱚᱢ ᱠᱮᱫᱟ ᱵᱟᱯᱞᱟ ᱵᱟᱵᱚᱛ ᱛᱮ ᱱᱚᱣᱟ ᱞᱟᱹᱜᱤᱛ ᱛᱮ ᱟᱢ ᱫᱚ ᱟᱭᱢᱟ ᱟᱭᱢᱟ ᱥᱟᱨᱦᱟᱣ